ᱵᱮᱝᱜᱚᱞ ᱨᱮᱭᱟᱜ ᱥᱮᱨᱣᱟ ᱵᱤᱨᱤᱫ ᱥᱮ ᱠᱩᱫᱟᱹᱣ ᱵᱤᱨᱤᱫ ᱨᱮᱭᱟᱜ ᱠᱟᱛᱷᱟ ᱢᱮᱱ ᱞᱮᱠᱷᱟᱱ ᱜᱮ ᱟᱵᱚ ᱯᱳᱭᱞᱳ ᱨᱮᱜᱮ ᱵᱩᱡᱷᱟᱹᱣ ᱟᱵᱚᱱ ᱵᱮᱝᱜᱚᱞ ᱨᱮᱫᱚ ᱵᱷᱮᱜᱟᱨ ᱵᱷᱮᱜᱟᱨ ᱡᱟᱹᱛᱤ ᱨᱮᱱ ᱢᱟᱹᱱᱢᱤ ᱠᱚ ᱵᱚᱥᱵᱟᱥᱟ ᱟᱨ ᱚᱱᱟ ᱛᱮᱜᱮ ᱵᱷᱮᱜᱟᱨ ᱵᱷᱮᱜᱟᱨ ᱡᱟᱹᱛᱤ ᱨᱮᱱ ᱢᱤᱫ ᱯᱤᱲᱦᱤ ᱠᱷᱚᱱ ᱟᱨ ᱢᱤᱫ ᱫᱚᱥᱟᱨ ᱯᱤᱲᱦᱤ ᱯᱳᱨᱡᱳᱱᱛᱳ ᱚᱱᱟ ᱟᱠᱚᱣᱟᱜ ᱥᱚᱝᱥᱟᱨ ᱥᱮ ᱜᱷᱟᱨᱚᱸᱡᱽ ᱪᱟᱹᱞᱩ ᱞᱟᱹᱜᱤᱫ ᱱᱚᱣᱟ ᱞᱟᱹᱠᱛᱤ ᱯᱟᱲᱟᱜ ᱛᱟᱠᱚᱣᱟ ᱢᱮᱱᱮᱫ ᱫᱚ ᱡᱮᱢᱚᱱ ᱥᱟᱱᱛᱟᱲ ᱡᱟᱹᱛᱤ ᱠᱚᱫᱚ ᱚᱲᱟᱜ ᱨᱮ ᱠᱚᱲᱟᱠᱚ ᱯᱟᱨᱠᱚᱢ ᱠᱚ ᱛᱮᱧᱟ ᱚᱱᱠᱟ ᱜᱮ ᱟᱭᱳ ᱛᱟᱠᱚ ᱫᱚ ᱯᱟᱛᱲᱟ ᱠᱚ ᱯᱟᱹᱴᱤᱭᱟ

ᱥᱟᱶ ᱥᱟᱶᱛᱮ ᱱᱟᱦᱮᱞ ᱡᱩᱛ ᱠᱟᱲᱵᱟ ᱡᱩᱛ ᱟᱲᱜᱚᱢ ᱡᱩᱛ ᱱᱚᱜᱼᱚᱭ ᱱᱚᱣᱟ ᱠᱚ ᱢᱟᱫᱽᱫᱷᱚᱢ ᱜᱮ ᱯᱤᱲᱦᱤ ᱠᱷᱚᱱ ᱟᱨ ᱢᱤᱫ ᱯᱤᱲᱦᱤᱛᱮ ᱪᱟᱞᱟᱣ ᱤᱫᱤᱜᱼᱟ ᱚᱱᱠᱟ ᱜᱮ ᱠᱩᱢᱟᱹᱨ ᱠᱚᱫᱚ ᱴᱩᱠᱩᱡ ᱠᱚ ᱵᱮᱱᱟᱣᱟ ᱥᱮ ᱢᱩᱪᱤ ᱠᱚᱫᱚ ᱦᱟᱨᱛᱟ ᱨᱮᱱᱟᱜ ᱵᱤᱵᱷᱤᱱᱱᱚ ᱡᱤᱱᱤᱥ ᱠᱚ ᱵᱮᱱᱟᱣᱟ ᱥᱟᱶᱛᱮ ᱠᱟᱢᱟᱨ ᱠᱚᱦᱚᱸ ᱟᱠᱚᱣᱟᱜ ᱢᱮᱬᱦᱮᱫ ᱨᱮᱱᱟᱜ ᱡᱤᱱᱤᱥ ᱵᱮᱱᱟᱣ ᱛᱟᱞᱟ ᱛᱮᱜᱮ ᱢᱤᱫ ᱯᱤᱲᱦᱤ ᱠᱷᱚᱱ ᱟᱨ ᱫᱤᱥᱟᱨ ᱯᱤᱲᱦᱤ ᱱᱚᱝᱠᱟ ᱜᱮ ᱯᱤᱲᱦᱤ ᱴᱩ ᱯᱤᱲᱦᱤ ᱯᱟᱨᱚᱢ ᱪᱟᱞᱟᱣ ᱤᱫᱤᱜ ᱛᱟᱠᱚᱣᱟ